ᱢᱟᱲᱟᱝᱟᱜ ᱠᱮᱢᱨᱟ ᱫᱚ ᱯᱟᱹᱦᱤᱞ ᱢᱟᱱᱮ ᱢᱟᱲᱟᱝ ᱡᱩᱜᱽ ᱨᱮᱱᱟᱜ ᱠᱮᱢᱮᱨᱟ ᱫᱚ ᱢᱟᱱᱮ ᱪᱮᱫ ᱠᱚ ᱢᱮᱛᱟᱜᱟᱜᱼᱟ ᱟᱹᱰᱤ ᱢᱟᱱᱮ ᱵᱷᱮᱜᱟᱨ ᱜᱮ ᱛᱟᱦᱮᱸ ᱞᱮᱱᱟ ᱯᱷᱳᱴᱳᱜ ᱢᱮ ᱵᱟᱡᱟᱨ ᱤᱫᱤᱢᱮ ᱟᱹᱨᱩᱵ ᱟᱹᱜᱩᱭᱢᱮ ᱤᱱᱟᱹ ᱯᱚᱨᱮᱢ ᱧᱟᱢᱟ ᱢᱤᱫ ᱫᱤᱱ ᱛᱮᱦᱚᱸ ᱵᱟᱢ ᱧᱟᱢᱟ ᱞᱟᱜᱟᱣ ᱜᱚᱫ ᱟᱢᱟ ᱥᱚᱢᱚᱭ ᱞᱟᱜᱟᱜᱼᱟ ᱟᱨ ᱱᱤᱛᱳᱜ ᱫᱚ ᱵᱟᱝᱟ ᱱᱤᱛᱳᱜ ᱫᱚ ᱰᱤᱡᱤᱴᱮᱞ ᱠᱮᱢᱮᱨᱟ ᱮᱭᱤᱪ ᱰᱤ ᱠᱮᱢᱮᱨᱟ ᱪᱮᱫ ᱠᱮᱢᱮᱨᱟ ᱠᱚ ᱟᱹᱰᱤ ᱟᱭᱢᱟ ᱟᱭᱢᱟ ᱳᱰᱳᱠ ᱟᱠᱟᱱᱟ ᱮᱱᱠᱷᱟᱱ ᱱᱤᱛᱳᱜ ᱫᱚ ᱡᱟᱦᱟᱸ ᱞᱮᱠᱟ ᱪᱟᱦᱟᱣᱟᱢ ᱱᱤᱛᱳᱜ ᱜᱮ ᱯᱷᱳᱴᱳᱜ ᱢᱮ ᱱᱤᱛᱳᱜ ᱜᱮᱢ ᱧᱟᱢᱟ ᱟᱹᱰᱤ ᱱᱟᱯᱟᱭ ᱵᱩᱡᱷᱟᱹᱜᱼᱟ ᱚᱱᱟᱛᱮ ᱤᱧᱫᱚ ᱱᱤᱛᱳᱜᱟᱜ ᱜᱤᱧ ᱠᱩᱥᱤᱭᱟᱜᱼᱟ ᱱᱮᱛᱟᱨ ᱡᱩᱜᱟᱜ ᱨᱮᱫᱚ ᱢᱟᱱᱮ ᱡᱟᱦᱟᱱᱟᱜ ᱜᱮ ᱯᱩᱨᱟᱹ ᱞᱚᱜᱚᱱ ᱞᱚᱜᱚᱱ ᱧᱟᱢᱚᱜᱼᱟ ᱥᱮ ᱚᱱᱟᱛᱮ ᱠᱩᱥᱤᱭᱟᱜᱼᱟ ᱟᱨ ᱢᱟᱲᱟᱝᱟᱜ ᱫᱚ ᱵᱟᱡᱟᱨ ᱥᱮᱱ ᱦᱩᱭᱩᱜᱼᱟ ᱵᱟᱡᱟᱨ ᱥᱮᱱᱚᱜ ᱢᱮ ᱟᱹᱨᱩᱵ ᱟᱹᱜᱩᱭᱢᱮ ᱟᱨ ᱤᱱᱟᱹ ᱯᱚᱨᱮ ᱧᱮᱞ ᱧᱟᱢᱚᱜᱼᱟ ᱱᱤᱛᱳᱜ ᱫᱚ ᱢᱟᱱᱮ ᱟᱹᱰᱤ ᱵᱮᱥ ᱵᱩᱡᱷᱟᱹᱜ ᱠᱟᱱᱟ ᱯᱷᱳᱴᱳ ᱜᱚᱫᱚᱜ ᱢᱮ ᱛᱩᱨᱟᱹᱱᱛ ᱯᱷᱳᱴᱳᱜ ᱢᱮ ᱛᱩᱨᱟᱹᱱᱛ ᱮᱢ ᱧᱟᱢᱟ ᱱᱤᱛᱳᱜ ᱫᱚ ᱠᱚᱱᱚ ᱫᱤᱠᱠᱷᱚᱛ ᱵᱟᱹᱱᱩᱜ ᱟᱹᱱᱤᱡ ᱚᱱᱟᱛᱮ ᱤᱧᱫᱚ ᱱᱮᱛᱟᱨᱟᱜ ᱜᱤᱧ ᱠᱩᱥᱤᱭᱟᱜᱼᱟ ᱟᱹᱰᱤ ᱡᱳᱨ ᱠᱮᱢᱮᱨᱟ ᱠᱚ ᱢᱳᱵᱟᱭᱤᱞ ᱛᱮᱦᱚᱸ ᱜᱟᱱᱚᱜ ᱠᱟᱱᱟ ᱡᱷᱚᱛᱚᱣᱟᱜ ᱜᱟᱱᱚᱜ ᱠᱟᱱᱟ ᱢᱳᱵᱟᱭᱤᱞ ᱛᱮ ᱟᱨ ᱧᱮᱞ ᱧᱟᱢ ᱜᱚᱫᱟᱢ ᱛᱩᱨᱟᱹᱱᱛ ᱮᱢ ᱧᱮᱞ ᱧᱟᱢᱟ